ᱦᱮᱞᱳ ᱟᱹᱵᱤᱱ ᱪᱟᱹᱥᱤ ᱵᱷᱟᱭ ᱵᱮᱱ ᱢᱮᱱᱮᱫᱼᱟ ᱥᱮ ᱟᱹᱞᱤᱧ ᱥᱚᱨᱟᱭᱠᱮᱞᱟ ᱴᱚᱴᱷᱟ ᱠᱷᱚᱱ ᱥᱳᱥᱟᱞ ᱳᱣᱟᱨᱠᱟᱨ ᱡᱟᱦᱟᱸᱭ ᱫᱚ ᱥᱚᱢᱟᱡᱽ ᱥᱮᱵᱚᱠ ᱠᱚ ᱢᱮᱛᱟ ᱠᱚᱣᱟ ᱩᱱᱤ ᱞᱤᱧ ᱞᱟᱹᱭᱮᱫᱼᱟ ᱟᱫᱚ ᱱᱮ ᱪᱟᱹᱥᱤ ᱵᱟᱵᱚᱫ ᱛᱮ ᱱᱟᱦᱟᱜ ᱠᱟᱹᱴᱤᱡ ᱟᱹᱵᱤᱱ ᱴᱷᱮᱱ ᱠᱷᱚᱱ ᱡᱟᱱᱠᱟᱨᱤ ᱦᱟᱛᱟᱣ ᱥᱟᱱᱟᱭᱮᱫ ᱞᱤᱧᱟ ᱟᱯᱮ ᱱᱚᱣᱟ ᱥᱚᱨᱟᱭᱠᱮᱞᱟ ᱴᱚᱴᱷᱟ ᱨᱮ ᱫᱚ ᱪᱮᱫ ᱠᱚ ᱪᱟᱥ ᱦᱩᱭᱩᱜᱼᱟ ᱦᱮᱸ ᱦᱳᱭ ᱟᱨ ᱚᱱᱟ ᱟᱨ ᱚᱱᱟ ᱦᱩᱲᱩ ᱠᱚ ᱥᱟᱢᱴᱟ ᱥᱟ ᱢᱴᱤ ᱵᱟᱲᱟ ᱠᱟᱛᱮᱫ ᱚᱱᱟ ᱨᱮᱱᱟᱜ ᱚᱱᱟ ᱥᱤᱛᱩᱝ ᱫᱤᱱ ᱚᱱᱟ ᱦᱩᱲᱩ ᱠᱚ ᱤᱨ ᱵᱟᱲᱟ ᱯᱷᱟᱸᱫᱟ ᱵᱟᱲᱟ ᱠᱟᱛᱮᱫ ᱟᱫᱚ ᱱᱚᱣᱟ ᱟᱫᱚ ᱦᱩᱲᱩ ᱱᱟᱦᱟᱸᱜ ᱯᱮ ᱪᱟᱥ ᱜᱮᱭᱟ ᱦᱩᱲᱩ ᱪᱟᱥ ᱫᱚ ᱫᱟᱜ ᱨᱮᱱᱟᱜ ᱵᱮᱵᱚᱥᱛᱷᱟ ᱫᱚ ᱚᱠᱟ ᱞᱮᱠᱟ ᱢᱮᱱᱟᱜᱼᱟ ᱟᱨ ᱚᱱᱟ ᱟᱨ ᱯᱩᱠᱷᱨᱤ ᱟᱨ ᱥᱚᱨᱠᱟᱨ ᱥᱮᱱ ᱛᱮᱫᱚ ᱡᱟᱦᱟᱱᱟᱜ ᱦᱤᱥᱟᱹᱵᱽ ᱛᱮ ᱚᱱᱟ ᱰᱮᱢ ᱪᱮᱹᱠ ᱰᱮᱢ ᱟᱨ ᱵᱤᱜᱽ ᱵᱳᱨᱤᱝ ᱠᱚᱫᱚ ᱵᱮᱵᱚᱥᱛᱷᱟ ᱢᱮᱱᱟᱜ ᱟᱥᱮ ᱵᱟᱹᱱᱩᱜᱼᱟ ᱠᱮᱱᱮᱞ ᱠᱚ ᱦᱳᱭ ᱚᱱᱟ ᱠᱨᱤᱥᱤ ᱠᱨᱤᱥᱤ ᱨᱮᱱᱟᱜ ᱯᱷᱨᱚᱢ ᱠᱚᱦᱟᱸᱜ ᱧᱟᱢᱚᱜᱼᱟ ᱦᱚᱸ ᱦᱚᱸ ᱚᱱᱟ ᱫᱚ ᱟᱹᱵᱤᱱ ᱫᱚ ᱚᱱᱟ ᱴᱨᱮ ᱱᱤᱝ ᱫᱚᱵᱮᱱ ᱠᱚᱨᱟᱣ ᱠᱟᱜᱼᱟ ᱥᱚᱨᱠᱟᱨ ᱥᱮᱱ ᱛᱮ ᱚ ᱮᱱᱠᱷᱟᱱ ᱫᱚᱦᱟᱸᱜ ᱪᱟᱥ ᱠᱟᱹᱢᱤ ᱫᱚ ᱛᱟᱦᱞᱮ ᱥᱮᱬᱟ ᱪᱟᱞᱟᱜ ᱠᱟᱱᱟ ᱟᱪᱪᱷᱟ ᱮᱱᱠᱷᱟᱱ ᱟᱨᱚ ᱪᱟᱹᱥᱤ ᱵᱚᱭᱦᱟ ᱠᱚ ᱪᱮᱫ ᱵᱮᱱ ᱢᱮᱱ ᱠᱚᱣᱟ ᱞᱟᱹᱜᱤᱫ ᱛᱮ ᱪᱮᱫ ᱠᱚ ᱢᱮᱱ ᱥᱟᱱᱟᱭᱮᱫ ᱵᱮᱱᱟ ᱠᱟᱹᱴᱤᱡ ᱟᱪᱪᱷᱟ ᱴᱷᱤᱠ ᱜᱮᱭᱟ ᱛᱚᱵᱮ ᱤᱱᱟᱹᱜ ᱜᱮ ᱠᱟᱛᱷᱟ ᱠᱚᱫᱚ ᱢᱟ ᱛᱚᱵᱮ ᱡᱚᱦᱟᱨ